ᱤᱧᱫᱚ ᱪᱮᱬᱮ ᱠᱚᱧ ᱠᱩᱥᱤᱭ ᱟᱠᱚᱣᱟ ᱢᱤᱨᱩ ᱠᱚ ᱢᱟᱨᱟᱜ ᱠᱚ ᱟᱨ ᱠᱤᱥᱱᱤ ᱠᱚ ᱩᱱᱠᱩ ᱠᱚ ᱱᱚᱜᱼᱚ ᱱᱚᱣᱟ ᱚᱱᱟ ᱵᱩᱨᱩ ᱠᱚᱨᱮᱧ ᱧᱮᱞᱟᱠᱟᱫ ᱠᱚᱣᱟ ᱟᱨ ᱢᱤᱨᱩ ᱠᱚᱫᱚ ᱚᱱᱟ ᱫᱟᱨᱮ ᱫᱟᱨᱮ ᱠᱚᱨᱮᱧ ᱧᱮᱞᱟᱠᱟᱫ ᱠᱚᱣᱟ ᱚᱱᱟ ᱠᱚᱨᱮ ᱟᱨ ᱱᱩᱠᱩ ᱠᱚᱜ ᱠᱚᱦᱚᱸ ᱩᱱᱠᱩ ᱦᱚᱸ ᱫᱟᱨᱮ ᱠᱚᱨᱮ ᱠᱚ ᱧᱮᱞᱚᱜᱼᱟ ᱩᱱᱠᱩ ᱦᱚᱧ ᱠᱩᱥᱤᱭᱟᱠᱚ ᱜᱮᱭᱟ ᱱᱚᱣᱟ ᱱᱩᱠᱩ ᱥᱟᱨᱚ ᱪᱮᱬᱮ ᱥᱟᱨᱚ ᱪᱮᱬᱮ ᱫᱚ ᱟᱹᱰᱤ ᱱᱟᱯᱟᱭ ᱜᱮ ᱟᱨᱦᱚᱸ ᱟᱹᱰᱤᱧ ᱠᱩᱥᱤ ᱟᱠᱚᱣᱟ ᱩᱱᱠᱩ ᱫᱚ ᱥᱟᱨᱚ ᱫᱚ ᱩᱱᱠᱩ ᱫᱚ ᱱᱚᱣᱟ ᱵᱩᱨᱩ ᱠᱚᱨᱮ ᱦᱚᱸ ᱰᱷᱮᱨ ᱫᱚ ᱵᱟᱹᱧ ᱧᱮᱞᱮᱫ ᱠᱚᱣᱟ ᱩᱱᱠᱩ ᱦᱚᱸ ᱵᱟᱹᱱᱩᱜ ᱤᱭᱟᱹ ᱠᱚ ᱚᱠᱟ ᱠᱚᱨᱮ ᱠᱚ ᱛᱟᱦᱮᱱ ᱠᱟᱱᱟ ᱥᱟᱦᱟ ᱟᱠᱟᱱᱟ ᱠᱚ ᱯᱟᱞᱮᱱ ᱱᱩᱠᱩ ᱠᱚ ᱟᱨ ᱱᱩᱠᱩ ᱠᱚᱧ ᱠᱩᱥᱤ ᱟᱠᱚᱣᱟ ᱪᱮᱬᱮ ᱠᱚᱫᱚ ᱢᱤᱨᱩ ᱠᱚ ᱢᱟᱨᱟᱜ ᱠᱚ ᱥᱟᱨᱚ ᱠᱚ ᱟᱨ ᱠᱚᱜ ᱠᱚᱧ ᱠᱩᱥᱤ ᱟᱠᱚᱣᱟ ᱧᱮᱞ ᱡᱚᱝ ᱦᱚᱸ ᱪᱮᱦᱨᱟ ᱟᱨ ᱱᱚᱜᱼᱚᱭ ᱱᱤᱛᱳᱜ ᱢᱟ ᱤᱭᱟᱹ ᱠᱚᱨᱮ ᱦᱚᱸ ᱵᱟᱹᱱᱩᱜ ᱵᱟᱠᱚ ᱧᱮᱞᱚᱜ ᱠᱟᱱᱟ ᱱᱩᱠᱩ ᱤᱭᱟᱹ ᱠᱚᱦᱚᱸ ᱢᱟᱨᱟᱜ ᱠᱚᱦᱚᱸ